ᱜᱤᱫᱽᱨᱟᱹ ᱠᱚᱣᱟᱜ ᱢᱚᱱ ᱫᱚ ᱟᱹᱰᱤ ᱱᱤᱨᱚᱲ ᱟᱹᱰᱤ ᱥᱚᱨᱚᱞ ᱢᱚᱱ ᱠᱟᱱ ᱛᱟᱠᱚᱣᱟ ᱡᱚᱛᱚ ᱜᱤᱫᱽᱨᱟᱹ ᱠᱚᱣᱟᱜ ᱯᱮᱱᱴᱤᱝ ᱥᱮ ᱪᱤᱛᱟᱹᱨ ᱟᱸᱠᱟᱣ ᱨᱮᱭᱟᱜ ᱩᱢᱮᱨ ᱠᱚᱫᱚ ᱦᱩᱭᱩᱜ ᱠᱟᱱᱟ ᱪᱟᱨ ᱵᱚᱪᱷᱚᱨ ᱯᱚᱨ ᱪᱮᱫᱟᱜ ᱥᱮ ᱪᱟᱹᱨ ᱵᱚᱪᱷᱚᱨ ᱨᱮᱱ ᱜᱤᱫᱽᱨᱟᱹ ᱫᱚ ᱫᱷᱩᱞᱤ ᱨᱮ ᱫᱷᱩᱲᱤ ᱨᱮ ᱠᱷᱮᱞᱳᱰ ᱪᱷᱟᱲᱟ ᱟᱨ ᱪᱮᱫ ᱜᱮ ᱵᱟᱭ ᱜᱟᱱ ᱠᱮᱭᱟ ᱛᱳ ᱤᱧᱟᱹᱜ ᱢᱚᱱᱫᱚ ᱢᱮᱱᱟ ᱰᱮᱲ ᱵᱚᱪᱷᱚᱨ ᱩᱢᱮᱨ ᱠᱷᱚᱱ ᱜᱤᱫᱽᱨᱟᱹ ᱡᱩᱫᱤ ᱪᱷᱚᱵᱤ ᱟᱸᱠᱟᱣ ᱥᱮ ᱯᱮᱱᱴᱤᱝ ᱥᱮ ᱚᱞᱚᱜ ᱯᱚᱲᱦᱚᱣ ᱰᱟᱦᱟᱨ ᱨᱮᱢ ᱫᱚᱦᱚ ᱠᱟᱭᱟ ᱛᱟᱦᱚᱞᱮ ᱩᱱᱤ ᱜᱤᱫᱽᱨᱟᱹ ᱟᱜ ᱵᱷᱚᱵᱤᱥᱥᱚᱛ ᱟᱹᱰᱤ ᱱᱟᱭ ᱱᱟᱯᱟᱭ ᱦᱩᱭᱩᱜ ᱛᱟᱭᱟ ᱵᱮᱱᱟᱣ ᱫᱟᱲᱮᱭᱟᱜ ᱟᱭ ᱚᱱᱟ ᱰᱟᱦᱟᱨ ᱛᱮ ᱛᱟᱲᱟᱢ ᱫᱟᱲᱮᱭᱟᱜᱼᱟ